ᱱᱮᱛᱟᱨ ᱠᱚᱲᱟᱼᱠᱩᱲᱤ ᱮᱱᱮᱡ ᱟᱠᱷᱲᱟ ᱨᱮ ᱥᱟᱡᱟᱜ ᱟᱠᱚ ᱟᱹᱰᱤ ᱨᱚᱠᱚᱢ ᱡᱮᱥᱮᱠᱤ ᱢᱟᱺᱫᱟᱹᱲᱤᱭᱟᱹ ᱠᱚᱫᱚ ᱫᱷᱩᱛᱤᱜ ᱟᱠᱚ ᱯᱟᱹᱧᱪᱤ ᱫᱷᱩᱛᱤ ᱡᱮ ᱞᱩᱜᱽᱲᱤ ᱫᱷᱩᱛᱤ ᱟᱨ ᱛᱟᱨᱟ ᱠᱚᱫᱚ ᱥᱟᱹᱲᱤ ᱠᱚᱛᱮ ᱦᱚᱸᱠᱚ ᱫᱷᱩᱛᱤᱜᱼᱟ ᱟᱨ ᱜᱮᱧᱡᱤ ᱠᱚ ᱦᱚᱨᱚᱜᱟ ᱟᱨ ᱵᱚᱦᱚᱜ ᱨᱮᱫᱚ ᱛᱚᱚᱜ ᱟᱠᱚ ᱫᱟᱹᱲᱦᱤᱜ ᱟᱠᱚ ᱱᱟᱦᱟᱜ ᱟᱨ ᱩᱥᱠᱮ ᱵᱟᱫ ᱛᱟᱨᱟ ᱠᱚᱫᱚ ᱢᱟᱨᱟᱜ ᱤᱞ ᱦᱚᱸᱠᱚ ᱞᱟᱜᱟᱣ ᱜᱮᱭᱟ ᱟᱨ ᱩᱥᱠᱮᱟᱫ ᱠᱩᱲᱤ ᱠᱚᱫᱚ ᱟᱨ ᱥᱟᱭᱟ ᱡᱟᱹᱠᱤᱴ ᱥᱟᱹᱲᱤ ᱯᱟᱹᱧᱪᱤ ᱥᱟᱹᱲᱤ ᱡᱷᱟᱹᱞ ᱞᱩᱜᱽᱲᱤ ᱥᱟᱹᱲᱤ ᱟᱹᱰᱤ ᱨᱚᱠᱚᱢ ᱥᱟᱹᱲᱤ ᱥᱮ ᱞᱮᱸᱡᱮᱨ ᱥᱟᱹᱲᱤ ᱦᱚᱸ ᱟᱨ ᱠᱩᱲᱤ ᱠᱚ ᱯᱟᱜᱽᱨᱟᱜ ᱟᱠᱚ ᱯᱷᱩᱞᱤᱜ ᱟᱠᱚ ᱢᱟᱞᱟ ᱯᱟᱸᱡᱚᱱ ᱪᱩᱲᱤ ᱟᱨ ᱞᱮᱵᱤᱥᱴᱤᱠ ᱠᱚ ᱦᱚᱸᱠᱚ ᱞᱟᱜᱟᱣᱟ ᱱᱮᱛᱟᱨᱢᱟ ᱟᱨ ᱯᱟᱣᱰᱟᱨ ᱠᱚᱦᱚᱸ ᱟᱨ ᱥᱟᱡᱟᱣ ᱟᱛᱮᱫ ᱮᱱᱮᱡ ᱟᱠᱷᱲᱟ ᱥᱮᱫ ᱠᱚ ᱪᱟᱞᱟᱜᱼᱟ ᱥᱟᱹᱲᱤ ᱦᱚᱸ ᱟᱹᱰᱤ ᱨᱚᱠᱚᱢ ᱥᱟᱹᱲᱤ ᱢᱮᱱᱟᱜᱼᱟ ᱯᱟᱹᱧᱪᱤ ᱥᱟᱹᱲᱤ ᱡᱷᱟᱹᱞ ᱞᱩᱜᱽᱲᱤ ᱥᱟᱹᱲᱤ ᱟᱨ ᱱᱮᱛᱟᱨ ᱢᱟ ᱵᱟᱨᱚ ᱵᱚᱨᱚᱱ ᱥᱟᱹᱲᱤ ᱠᱚ ᱚᱰᱳᱠᱚᱜ ᱠᱟᱱᱟ ᱡᱟᱹᱠᱤᱴ ᱠᱚᱦᱚᱸ ᱯᱷᱩᱞ ᱡᱟᱹᱠᱤᱴ ᱦᱟᱯᱷ ᱡᱟᱹᱠᱤᱴ ᱚᱲᱮᱜ ᱡᱟᱹᱠᱤᱴ ᱵᱮᱥ ᱡᱟᱹᱠᱤᱴ ᱛᱮᱠᱚ ᱡᱟᱹᱠᱤᱴᱚᱜ ᱠᱟᱱᱟ